ᱢᱟᱞᱟᱧ ᱦᱟᱛᱟᱣ ᱟᱜᱩ ᱠᱮᱫ ᱟᱫᱚᱧ ᱦᱚᱨᱚᱜ ᱠᱮᱫ ᱵᱟᱨᱫᱤᱱ ᱜᱟᱜ ᱤᱧ ᱦᱚᱨᱚᱜ ᱠᱮᱫᱟ ᱚᱱᱟ ᱢᱟᱞᱟ ᱢᱟ ᱨᱚᱝ ᱦᱚᱸ ᱪᱚᱴᱟᱜ ᱮᱱ ᱢᱟᱞᱟ ᱦᱚᱸ ᱛᱚᱯᱟᱜ ᱮᱱ ᱚᱲᱟᱜ ᱨᱮᱱ ᱦᱚᱲ ᱢᱟ ᱮᱜᱮᱨ ᱠᱟᱱᱟᱭ ᱢᱮᱱᱫᱟᱭ ᱪᱮᱫ ᱞᱮᱠᱟᱱ ᱢᱟᱞᱟᱢ ᱦᱟᱛᱟᱣ ᱟᱹᱜᱩ ᱠᱮᱫᱟ ᱵᱟᱨ ᱫᱤᱱ ᱦᱚᱸ ᱵᱟᱝ ᱪᱟᱞᱟᱣ ᱞᱮᱱ ᱛᱟᱢᱟ ᱟᱨ ᱦᱟᱱᱮ ᱛᱚᱯᱟᱜ ᱮᱱ ᱛᱟᱢᱟ ᱟᱫᱚ ᱤᱧ ᱫᱚᱧ ᱢᱮᱛᱟᱭ ᱠᱟᱱᱟ ᱤᱧ ᱫᱚ ᱪᱤᱠᱟᱹᱧ ᱵᱟᱲᱟᱭᱟ ᱧᱮᱞ ᱢᱟ ᱢᱚᱸᱡᱽ ᱜᱮᱧ ᱧᱮᱞ ᱠᱮᱫ ᱚᱱᱟ ᱛᱮᱜᱮᱧ ᱦᱟᱛᱟᱣ ᱠᱮᱫᱟ ᱦᱟᱛᱟᱣ ᱟᱹᱜᱩ ᱠᱟᱛᱮᱫ ᱱᱚᱝᱠᱟᱜᱼᱟ ᱛᱚᱯᱟᱜᱚᱜᱼᱟ ᱪᱤᱠᱟᱹᱧ ᱵᱟᱲᱟᱭᱟ ᱟᱫᱚᱭ ᱢᱤᱛᱟᱹᱧ ᱠᱟᱱᱟ ᱢᱚᱸᱡᱽ ᱛᱮᱫᱚ ᱧᱮᱞ ᱫᱚ ᱵᱟᱝ ᱦᱩᱭᱩᱜ ᱛᱟᱢᱟ ᱦᱟᱛᱟᱣ ᱮᱫᱟᱢ ᱩᱱᱟᱹᱜ ᱜᱟᱱ ᱠᱟᱹᱣᱰᱤᱛᱮ ᱟᱫᱚ ᱵᱟᱨ ᱯᱮ ᱫᱤᱱ ᱢᱟᱧ ᱦᱚᱨᱚᱜ ᱠᱮᱫ ᱟᱨ ᱛᱚᱯᱟᱜ ᱮᱱ ᱟᱫᱚ ᱤᱧᱟᱹᱜ ᱫᱚ ᱪᱮᱫ ᱫᱳᱥ ᱩᱱᱤ ᱫᱚᱠᱟᱱ ᱫᱟᱨ ᱜᱮᱭ ᱴᱷᱚᱠᱟ ᱠᱤᱫᱤᱧᱟ ᱩᱱᱤ ᱫᱚᱠᱟᱱ ᱫᱟᱨ ᱟᱹᱰᱤ ᱪᱟᱞᱟᱠ ᱜᱮᱭᱟᱭ ᱢᱚᱡᱽ ᱠᱚᱢ ᱠᱚᱢ ᱫᱟᱢ ᱛᱮᱭ ᱟᱹᱜᱩᱭᱟ ᱟᱨ ᱟᱡ ᱫᱚ ᱱᱚᱰᱮ ᱫᱚ ᱰᱷᱤᱨ ᱰᱷᱤᱨ ᱫᱟᱢ ᱛᱮᱭ ᱟᱠᱷᱨᱤᱧᱟ ᱟᱨ ᱚᱱᱮ ᱚᱱᱠᱟ ᱦᱚᱲᱮ ᱴᱷᱚᱠᱟᱣ ᱵᱟᱲᱟ ᱠᱚᱣᱟ ᱟᱫᱚ ᱤᱧ ᱫᱚ ᱚᱱᱟ ᱫᱚᱠᱟᱱ ᱨᱮᱫᱚ ᱛᱤᱥ ᱦᱚᱸ ᱵᱟᱹᱧ ᱦᱟᱛᱟᱣᱟ ᱢᱚᱡᱽ ᱧᱮᱞᱚᱜ ᱨᱮᱦᱚᱸ ᱵᱟᱹᱧ ᱦᱟᱛᱟᱣᱟ ᱪᱮᱫᱟᱜ ᱥᱮ ᱩᱱᱤ ᱫᱚ ᱱᱚᱜᱼᱚᱭ ᱚᱱᱠᱟᱱ ᱜᱮᱭᱟᱭ ᱴᱷᱚᱠᱟ ᱠᱟᱱᱟᱭ ᱩᱱᱟᱹᱜ ᱜᱟᱱ ᱫᱟᱢ ᱦᱟᱛᱟᱣ ᱠᱟᱛᱮᱫ ᱢᱚᱡᱽ ᱦᱚᱸ ᱵᱟᱝ ᱪᱟᱞᱟᱜ ᱟᱭᱢᱟ ᱫᱤᱱ ᱵᱟᱝ ᱪᱟᱞᱟᱜ ᱠᱟᱱ ᱛᱟᱭᱟ ᱮᱴᱟᱜ ᱫᱚᱠᱟᱱ ᱨᱮᱧ ᱦᱟᱛᱟᱣᱟ ᱚᱸᱰᱮ ᱦᱚᱸ ᱯᱟᱥᱮᱡ ᱚᱱᱠᱟ ᱜᱮᱠᱚ ᱴᱷᱚᱠᱟᱣᱤᱧ ᱵᱟᱨ ᱫᱤᱱ ᱜᱟᱱ ᱪᱟᱞᱟᱜᱼᱟ ᱟᱨ ᱦᱚᱸ ᱛᱚᱯᱟᱜᱚᱜᱼᱟ ᱟᱫᱚ ᱚᱱᱟ ᱧᱮᱞ ᱛᱮ ᱚᱲᱟᱜ ᱦᱚᱲ ᱠᱚᱨᱮ ᱠᱚ ᱮᱜᱮᱨ ᱠᱟᱱᱟ ᱢᱚᱸᱡᱽ ᱛᱮᱦᱚᱸ ᱡᱤᱱᱤᱥ ᱵᱟᱝᱯᱮ ᱧᱮᱞᱟ ᱟᱨ ᱟᱯᱮ ᱫᱚᱯᱮ ᱦᱟᱛᱟᱣ ᱟᱜᱩᱭᱟ ᱢᱚᱸᱡᱽ ᱛᱮ ᱧᱮᱞ ᱞᱮᱯᱮ ᱵᱷᱟᱜᱤᱭᱟ ᱥᱮ ᱵᱟᱝ ᱪᱮᱛᱟᱱ ᱨᱮᱫᱚᱢ ᱧᱮᱞ ᱠᱮᱫᱟ ᱟᱰᱤ ᱢᱚᱸᱡᱽ ᱠᱤᱱᱛᱩ ᱱᱚᱰᱮ ᱦᱮᱡ ᱠᱟᱛᱮ ᱚᱱᱮ ᱢᱤᱫᱫᱤᱱ ᱦᱚᱸ ᱵᱟᱢ ᱦᱚᱨᱚᱜ ᱞᱮᱫᱟ ᱛᱚᱯᱟᱜ ᱮᱱ ᱛᱟᱢᱟ